ᱟᱴᱥᱚ ᱠᱷᱚᱱ ᱦᱟᱡᱟᱨ ᱢᱤᱴᱟᱨ ᱪᱮᱛᱟᱱᱮᱢ ᱪᱟᱞᱟᱣ ᱞᱮᱱ ᱠᱷᱟᱱ ᱫᱟᱜ ᱡᱟᱹᱲᱤᱨᱮᱱᱟᱜ ᱢᱤᱫᱴᱮᱱ ᱥᱛᱚᱨ ᱛᱮᱭᱟᱨᱚᱜ ᱛᱟᱦᱮᱱᱟ ᱡᱟᱦᱟᱸ ᱫᱚ ᱫᱚᱨᱭᱟ ᱠᱷᱚᱱ ᱵᱟᱥᱯᱚ ᱨᱟᱠᱟᱯ ᱠᱟᱛᱮᱫ ᱢᱤᱫᱴᱤᱱ ᱫᱟᱜ ᱡᱟᱹᱲᱤ ᱞᱟᱹᱜᱤᱫᱛᱮ ᱰᱷᱩᱢᱵᱟᱹᱜ ᱛᱮᱭᱟᱨᱚᱜᱼᱟ ᱟᱨ ᱚᱱᱟ ᱰᱷᱩᱵᱟᱹᱜ ᱫᱚ ᱫᱷᱤᱨᱮ ᱫᱷᱤᱨᱮ ᱵᱟᱨᱭᱟ ᱯᱮᱭᱟ ᱢᱚᱬᱮ ᱜᱚᱴᱮᱱ ᱠᱷᱚᱱ ᱪᱮᱛᱟ ᱦᱚᱸ ᱦᱩᱭ ᱫᱟᱲᱮᱭᱟᱜᱼᱟ ᱟᱨ ᱚᱱᱟᱫᱚ ᱢᱤᱫᱴᱟᱱ ᱥᱟᱶ ᱟᱨ ᱢᱤᱫᱴᱤᱡ ᱨᱚᱯᱚᱜ ᱞᱮᱱ ᱠᱷᱟᱱᱜᱮ ᱫᱟᱜ ᱡᱟᱹᱲᱤ ᱦᱩᱭᱩᱜᱼᱟ ᱦᱟᱡᱟᱨ ᱠᱷᱚᱱ ᱟᱨᱦᱚᱸ ᱪᱮᱛᱟᱱᱮᱢ ᱪᱟᱞᱟᱣ ᱞᱮᱱᱠᱷᱟᱱ ᱫᱚ ᱚᱱᱟ ᱥᱛᱚᱨ ᱨᱮᱫᱚ ᱠᱳᱱᱳ ᱟᱠᱚᱨᱥᱚᱱ ᱥᱚᱠᱛᱤ ᱵᱟ ᱵᱤᱠᱚᱨᱥᱚᱱ ᱥᱚᱠᱛᱤ ᱪᱮᱫᱦᱚᱸ ᱵᱟᱝ ᱛᱟᱦᱮᱱᱟ ᱟᱨ ᱚᱱᱟ ᱠᱷᱟᱹᱛᱤᱨ ᱛᱮ ᱚᱱᱟ ᱡᱟᱭᱜᱟ ᱨᱮᱫᱚ ᱡᱟᱦᱟᱸ ᱜᱮᱢ ᱫᱚᱦᱚᱭᱟ ᱥᱮ ᱟᱢ ᱮᱢ ᱪᱟᱞᱟᱜ ᱨᱮᱦᱚᱸ ᱚᱸᱰᱮ ᱫᱚᱢ ᱛᱤᱸᱜᱩ ᱴᱟᱨᱦᱟᱜᱼᱟ ᱟᱨ ᱚᱱᱟ ᱡᱟᱭᱜᱟ ᱠᱷᱚᱱ ᱜᱮ ᱟᱵᱚᱨᱮᱱ ᱡᱟᱦᱟᱸᱭ ᱢᱟᱝ ᱵᱤᱜᱽᱜᱟᱱᱤ ᱠᱚ ᱢᱮᱱᱟᱜ ᱟᱠᱟᱫ ᱠᱚᱣᱟ ᱩᱱᱠᱩ ᱫᱚ ᱚᱱᱟ ᱡᱟᱭᱜᱟ ᱨᱮᱜᱮ ᱥᱮᱴᱮᱞᱟᱭᱤᱴ ᱫᱚᱠᱚ ᱫᱚᱦᱚ ᱟᱠᱟᱫᱟ ᱟᱨ ᱚᱸᱰᱮ ᱠᱷᱚᱱ ᱜᱮ ᱟᱨ ᱟᱵᱚᱣᱟᱜ ᱡᱟᱦᱟᱸ ᱛᱤᱱᱟᱹᱜ ᱜᱟᱱ ᱯᱷᱳᱱ ᱠᱚᱞ ᱨᱮᱱᱟᱝ ᱥᱮ ᱨᱮᱰᱤᱭᱳ ᱨᱮᱱᱟᱜ ᱥᱮ ᱡᱟᱦᱟᱸ ᱛᱤᱱᱟᱜ ᱜᱟᱱ ᱴᱮᱞᱤᱵᱷᱤᱥᱚᱱ ᱨᱮᱱᱟᱜ ᱡᱤᱱᱤᱥ ᱢᱮᱱᱟᱜ ᱟᱠᱟᱫᱟ ᱚᱱᱟ ᱥᱮᱴᱮᱞᱟᱭᱤᱴ ᱢᱟᱫᱽᱫᱷᱚᱢ ᱛᱮᱜᱮ ᱟᱵᱚ ᱴᱷᱮᱱ ᱥᱮᱴᱮᱨᱚᱜ ᱠᱟᱱᱟ ᱟᱨ ᱟᱵᱚ ᱴᱷᱮᱱ ᱠᱷᱚᱱ ᱦᱟᱰᱮᱸ ᱦᱚᱸ ᱱᱚᱣᱟ ᱫᱚ ᱟᱫᱟᱱ ᱯᱨᱚᱫᱟᱱᱚᱜ ᱠᱟᱱᱟ ᱟᱨ ᱥᱚᱵ ᱛᱷᱮᱠᱮ ᱦᱟᱦᱟᱲᱟᱜ ᱨᱮᱱᱟᱜ ᱡᱟᱭᱜᱟ ᱫᱚ ᱦᱩᱭᱩᱜ ᱠᱟᱱ ᱛᱟᱢᱟ ᱚᱱᱟ ᱡᱟᱭᱜᱟ ᱡᱟᱦᱟᱸ ᱡᱟᱭᱜᱟ ᱨᱮᱫᱚ ᱥᱟᱱᱟᱢᱟᱜ ᱜᱮ ᱵᱷᱟᱥᱟᱣ ᱠᱟᱛᱮᱫ ᱛᱟᱦᱮᱱᱟ ᱟᱨ ᱟᱠᱚᱨᱥᱚᱱ ᱥᱚᱠᱛᱤ ᱵᱤᱠᱚᱨᱥᱚᱱ ᱥᱚᱠᱛᱤ ᱪᱮᱫ ᱦᱚᱸ ᱵᱟᱝ ᱛᱟᱦᱮᱱᱟ ᱚᱱᱟᱜᱮ ᱥᱚᱵ ᱛᱷᱮᱠᱮ ᱦᱟᱦᱟᱲᱟᱜ ᱡᱟᱭᱜᱟ ᱫᱚ ᱠᱟᱱᱟ